ᱛᱮᱦᱮᱧ ᱱᱚᱜᱼᱚᱭ ᱟᱵᱚ ᱡᱮ ᱡᱟᱱᱣᱟᱨ ᱠᱚ ᱡᱟᱦᱟᱸ ᱵᱚᱱ ᱫᱚᱦᱚ ᱟᱠᱟᱫ ᱠᱚᱣᱟ ᱩᱱᱠᱩ ᱚᱠᱟ ᱞᱮᱠᱟ ᱠᱟᱛᱮᱫ ᱱᱟᱯᱟᱭ ᱵᱚᱱ ᱫᱚᱦᱚ ᱠᱚᱣᱟ ᱚᱱᱟᱫᱚ ᱢᱟᱲᱟᱝ ᱛᱮ ᱱᱚᱝᱠᱟ ᱟᱹᱛᱩ ᱚᱲᱟᱜ ᱨᱮ ᱛᱟᱦᱮᱸᱫ ᱠᱟᱱᱟ ᱡᱮ ᱠᱚᱵᱤᱨᱟᱡᱽ ᱠᱚ ᱨᱟᱱ ᱢᱩᱨᱜᱟᱹᱱ ᱠᱟᱛᱮᱫ ᱵᱚᱱ ᱵᱟᱧᱪᱟᱣ ᱠᱟᱛᱮᱫ ᱵᱚᱱ ᱫᱚᱦᱚ ᱞᱮᱫ ᱠᱚᱣᱟ ᱛᱚᱵᱮ ᱦᱳᱭ ᱱᱤᱛᱚᱜ ᱫᱚ ᱥᱚᱨᱠᱟᱨ ᱯᱟᱦᱴᱟ ᱥᱮᱫ ᱠᱷᱚᱱ ᱦᱚᱸ ᱚᱱᱮ ᱵᱮᱵᱚᱥᱛᱷᱟ ᱩᱰᱩᱠ ᱟᱠᱟᱱ ᱛᱮ ᱩᱱᱠᱩ ᱴᱷᱮᱱ ᱠᱷᱚᱱ ᱦᱚᱸ ᱚᱱᱟ ᱨᱟᱱ ᱢᱩᱨᱜᱟᱹᱱ ᱠᱟᱛᱮᱫ ᱱᱤᱛᱚᱜ ᱫᱚ ᱚᱱᱮ ᱵᱟᱧᱪᱟᱣ ᱵᱚᱱ ᱫᱚᱦᱚᱭᱮᱫ ᱠᱚᱣᱟ ᱟᱨ ᱵᱟᱧᱪᱟᱣ ᱵᱚᱱ ᱫᱚᱦᱚ ᱞᱮᱠᱚ ᱠᱷᱟᱱ ᱟᱵᱚᱣᱟᱜ ᱟᱹᱰᱤ ᱢᱟᱨᱟᱝ ᱞᱟᱹᱠᱛᱤ ᱡᱤᱱᱤᱥ ᱠᱟᱱᱟ ᱟᱨ ᱱᱩᱠᱩ ᱪᱮᱛᱟᱱ ᱨᱮᱜᱮ ᱡᱚᱛᱚᱣᱟᱜ ᱢᱮᱱᱟᱜ ᱛᱟᱵᱚᱱᱟ ᱟᱨ ᱩᱱᱠᱩ ᱥᱟᱶᱟᱨ ᱫᱚᱦᱚᱜᱮ ᱟᱵᱚᱣᱟᱜ ᱢᱤᱫᱴᱤᱡ ᱞᱟᱹᱠᱛᱤ ᱠᱟᱱᱟ ᱛᱮᱦᱮᱧ ᱩᱱᱠᱩ ᱪᱮᱛᱟᱱ ᱨᱮ ᱟᱹᱰᱤ ᱟᱹᱰᱤ ᱢᱤᱫᱴᱤᱡ ᱱᱚᱣᱟ ᱩᱱᱠᱩ ᱡᱚᱛᱚ ᱡᱤᱱᱤᱥ ᱨᱮ ᱜᱚᱲᱚ ᱠᱚ ᱮᱢᱟᱵᱚᱱ ᱠᱟᱱᱟ ᱟᱨ ᱩᱱᱠᱩ ᱡᱩᱫᱤ ᱟᱵᱚ ᱵᱟᱵᱚᱱ ᱫᱮᱠᱷᱵᱷᱟᱞ ᱟᱠᱚᱣᱟ ᱮᱱᱠᱷᱟᱱ ᱩᱱᱠᱩ ᱵᱟᱝ ᱫᱚᱦᱚ ᱠᱟᱛᱮᱫ ᱮᱱᱠᱷᱟᱱ ᱪᱤᱠᱟᱹᱵᱚᱱ ᱫᱟᱲᱮᱭᱟᱜᱼᱟ ᱛᱮᱦᱮᱧ ᱩᱱᱠᱩ ᱴᱮᱠᱟᱣ ᱫᱟᱨᱟᱢ ᱞᱟᱹᱜᱤᱫ ᱛᱮ ᱛᱮᱦᱮᱧ ᱱᱚᱜᱼᱚᱭ ᱡᱮ ᱥᱚᱨᱠᱟᱨ ᱯᱟᱦᱴᱟ ᱥᱮᱫ ᱠᱷᱚᱱ ᱨᱟᱱ ᱢᱩᱨᱜᱟᱹᱱ ᱦᱚᱸ ᱢᱮᱱᱟᱜᱼᱟ ᱩᱱᱠᱩ ᱤᱫᱤ ᱠᱟᱛᱮᱫ ᱡᱚᱛᱚ ᱡᱤᱱᱤᱥ ᱟᱵᱚ ᱡᱚᱛᱚᱣᱟᱜ ᱵᱚᱱ ᱧᱟᱢᱮᱫᱼᱟ ᱟᱨ ᱩᱱᱠᱩ ᱡᱚᱛᱚ ᱞᱮᱠᱟ ᱛᱮ ᱥᱚᱨᱚᱠ ᱵᱚᱱ ᱫᱚᱦᱚ ᱠᱟᱠᱚ ᱠᱷᱟᱱ ᱟᱵᱚᱣᱟᱜ ᱜᱮ ᱠᱟᱹᱢᱤᱨᱮ ᱮᱢᱟᱭ ᱟᱨ ᱚᱱᱟ ᱤᱫᱤ ᱠᱟᱛᱮᱫ ᱜᱮ ᱡᱚᱛᱚ ᱡᱤᱱᱤᱥ ᱟᱵᱚᱣᱟᱜ ᱥᱚᱯᱷᱚᱞ ᱵᱚᱱ ᱧᱟᱢᱮᱫᱼᱟ ᱟᱨ ᱥᱚᱯᱷᱚᱞ ᱵᱚᱱ ᱧᱟᱢ ᱞᱮᱠᱷᱟᱱ ᱟᱵᱚᱣᱟᱜ ᱟᱹᱛᱩ ᱚᱲᱟᱜ ᱨᱮᱭᱟᱜ ᱠᱟᱹᱢᱤ ᱦᱚᱸ ᱛᱚᱨᱟᱜ ᱠᱟᱱ ᱛᱟᱵᱚᱱᱟ